ᱱᱤᱛᱳᱜ ᱫᱚ ᱢᱳᱵᱟᱭᱤᱞ ᱴᱤᱵᱷᱤ ᱨᱮᱱᱟᱜ ᱤᱧ ᱞᱟᱹᱭᱮᱫ ᱛᱟᱵᱚᱱᱟ ᱢᱳᱵᱟᱭᱤᱞ ᱴᱤᱵᱷᱤ ᱫᱚ ᱵᱟᱹᱲᱤᱡ ᱡᱤᱱᱤᱥ ᱫᱚ ᱵᱟᱝ ᱠᱟᱱᱟ ᱵᱮᱥ ᱡᱤᱱᱤᱥ ᱠᱟᱱ ᱜᱮᱭᱟ ᱢᱳᱵᱟᱭᱤᱞ ᱛᱮ ᱦᱚᱲ ᱦᱚᱸ ᱠᱩᱲᱤ ᱠᱚᱲᱟ ᱜᱤᱫᱽᱨᱟᱹ ᱠᱚ ᱵᱟᱹᱲᱤᱡ ᱦᱚᱸᱠᱚ ᱵᱟᱹᱲᱤᱡᱚᱜ ᱠᱟᱱᱟ ᱟᱨ ᱵᱩᱡᱽ ᱠᱚᱫᱚ ᱵᱮᱥ ᱦᱚᱸᱠᱚ ᱵᱮᱥᱚᱜ ᱠᱟᱱᱟ ᱛᱚᱵᱮ ᱢᱳᱵᱟᱭᱤᱞ ᱫᱚ ᱱᱚᱣᱟ ᱢᱤᱫᱴᱮᱱ ᱢᱳᱵᱟᱭᱤᱞ ᱴᱤᱵᱷᱤ ᱨᱮᱱᱟᱜ ᱫᱚ ᱦᱩᱭᱩᱜ ᱠᱟᱱᱟ ᱪᱮᱫ ᱡᱮ ᱢᱳᱵᱟᱭᱤᱞ ᱨᱮ ᱫᱚᱝ ᱞᱟᱜᱽᱬᱮ ᱵᱟᱦᱟ ᱥᱚᱦᱨᱟᱭ ᱦᱤᱡᱩᱜ ᱠᱟᱱᱟ ᱡᱮᱭᱥᱮᱠᱤ ᱵᱮᱥ ᱵᱮᱥ ᱛᱮᱠᱚ ᱫᱚᱠᱚ ᱮᱱᱮᱡ ᱥᱮᱨᱮᱧ ᱢᱟ ᱵᱟᱹᱲᱤᱡ ᱟᱜ ᱠᱚᱫᱚ ᱟᱞᱚ ᱠᱚ ᱧᱮᱞᱢᱟ ᱵᱟᱹᱲᱤᱡ ᱟᱜ ᱫᱚ ᱦᱩᱭᱩᱜ ᱠᱟᱱᱟ ᱢᱤᱫᱴᱮᱱ ᱢᱳᱵᱟᱭᱤᱞ ᱛᱮᱠᱚ ᱠᱟᱛᱷᱟᱭᱮᱫᱟ ᱠᱚᱲᱟ ᱠᱩᱲᱤ ᱟᱨ ᱠᱚ ᱟᱸᱜᱤᱨ ᱟᱯᱟᱨᱤᱜ ᱠᱟᱱᱟ ᱱᱚᱣᱟ ᱠᱚᱫᱚ ᱟᱞᱚ ᱦᱩᱭᱩᱜ ᱪᱟᱦᱤ ᱡᱮᱢᱚᱱ ᱠᱤ ᱵᱟᱯᱞᱟ ᱠᱟᱛᱮᱫ ᱜᱮ ᱦᱩᱭᱩᱜᱢᱟ ᱵᱟᱯᱞᱟ ᱠᱟᱛᱮᱫ ᱜᱮᱵᱚᱱ ᱠᱟᱹᱢᱤᱭᱟ ᱢᱮᱫ ᱦᱚᱸ ᱵᱟᱹᱲᱤᱡᱚᱜ ᱠᱟᱱᱟ ᱟᱨ ᱢᱳᱵᱟᱭᱤᱞ ᱴᱤᱵᱷᱤ ᱫᱚ ᱵᱟᱹᱲᱤᱡ ᱡᱤᱱᱤᱥ ᱫᱚ ᱵᱟᱝ ᱠᱟᱱᱟ ᱵᱮᱥ ᱡᱤᱱᱤᱥ ᱠᱟᱱ ᱜᱮᱭᱟ ᱥᱟᱺᱜᱤᱧ ᱥᱩᱨ ᱨᱮᱵᱚᱱ ᱛᱟᱦᱮᱱ ᱠᱟᱱᱟ ᱯᱮᱲᱟ ᱯᱟᱹᱨᱵᱟᱹ ᱫᱩᱠ ᱥᱩᱠ ᱨᱮ ᱯᱷᱳᱱ ᱠᱟᱛᱮᱫ ᱵᱚᱱ ᱞᱟᱹᱭᱮᱫᱟ ᱯᱷᱳᱱ ᱠᱟᱛᱮᱫ ᱵᱚᱱ ᱯᱟᱛᱟᱭᱮᱫᱟ ᱱᱚᱣᱟ ᱡᱟᱭᱜᱟ ᱨᱮ ᱱᱚᱝᱠᱟ ᱦᱩᱭᱮᱱᱟ ᱱᱚᱣᱟ ᱡᱟᱭᱜᱟ ᱨᱮ ᱱᱚᱝᱠᱟ ᱦᱩᱭᱮᱱᱟ ᱟᱨ ᱢᱳᱵᱟᱭᱤᱞ ᱛᱮᱫᱚ ᱡᱮᱢᱚᱱ ᱟᱸᱜᱤᱨ ᱟᱯᱟᱸᱜᱤᱨ ᱫᱚ ᱟᱞᱚ ᱦᱩᱭᱩᱜ ᱪᱟᱹᱦᱤ ᱟᱨ ᱦᱩᱭᱩᱜ ᱠᱷᱟᱱ ᱫᱚ ᱱᱚᱣᱟ ᱠᱚᱫᱚ ᱵᱚᱱ ᱤᱠᱟᱹᱠᱟᱜ ᱢᱟ ᱵᱟᱯᱞᱟ ᱠᱟᱛᱮᱫ ᱜᱮ ᱦᱩᱭᱩᱜ ᱪᱟᱹᱦᱤ ᱟᱨ ᱵᱟᱹᱲᱤᱡ ᱟᱜ ᱡᱤᱱᱤᱥ ᱫᱚ ᱟᱞᱚ ᱵᱚᱱ ᱞᱟᱦᱟᱭ ᱢᱟ ᱵᱮᱥᱟᱜ ᱡᱤᱱᱤᱥ ᱠᱚᱵᱚᱱ ᱞᱟᱦᱟ ᱥᱮᱫ ᱵᱚᱱ ᱛᱟᱲᱟᱢ ᱢᱟ